ᱯᱷᱟᱨᱟᱢ ᱨᱮ ᱟᱨᱡᱟᱣ ᱫᱩᱨᱤᱵ ᱞᱮᱠᱟᱱ ᱩᱛᱱᱟᱹᱣ ᱠᱚᱫᱚ ᱦᱩᱭᱩᱜ ᱠᱟᱱᱟ ᱡᱮ ᱯᱷᱟᱨᱢ ᱨᱮᱫᱚ ᱯᱳᱞᱴᱤ ᱥᱤᱢ ᱯᱳᱞᱴᱤ ᱥᱤᱢ ᱡᱩᱫᱤᱢ ᱟᱨᱡᱟᱣᱮ ᱠᱷᱟᱱ ᱩᱱᱤ ᱫᱚ ᱢᱚᱡᱽ ᱛᱮ ᱡᱚᱜᱟᱣ ᱡᱚᱛᱚᱱ ᱥᱮ ᱫᱟᱜ ᱠᱚ ᱮᱢᱟ ᱮᱢᱟ ᱠᱚ ᱞᱟᱜᱟᱜᱼᱟ ᱟᱨ ᱩᱱᱠᱩ ᱫᱚ ᱟᱹᱰᱤ ᱨᱟᱵᱟᱝ ᱥᱤᱡᱤᱱ ᱦᱚᱸ ᱵᱟᱠᱚ ᱛᱟᱦᱮᱸ ᱫᱟᱲᱮᱭᱟᱜᱼᱟ ᱵᱟᱠᱚ ᱦᱟᱨᱟᱜᱼᱟ ᱟᱨ ᱥᱮ ᱩᱫᱽᱜᱟᱹᱨ ᱥᱤᱡᱤᱱ ᱦᱚᱸ ᱩᱱᱟᱹᱜ ᱵᱟᱠᱚ ᱛᱟᱦᱮᱸ ᱫᱟᱲᱮᱭᱟᱜᱼᱟ ᱟᱫᱚ ᱮᱱ ᱨᱮᱦᱚᱸ ᱮᱱ ᱨᱮᱦᱚᱸ ᱩᱝᱠᱩ ᱵᱟᱧᱪᱟᱣ ᱠᱩ ᱞᱟᱹᱜᱤᱫ ᱛᱮ ᱥᱮ ᱡᱟᱦᱟᱸ ᱨᱟᱵᱟᱝ ᱥᱤᱡᱤᱱ ᱨᱮ ᱚᱱᱟ ᱩᱱᱠᱩ ᱨᱟᱵᱟᱝ ᱠᱷᱚᱱ ᱵᱟᱧᱪᱟᱣ ᱠᱚ ᱞᱟᱹᱜᱤᱫ ᱛᱮ ᱢᱚᱡᱽ ᱛᱮ ᱮᱥᱮᱫ ᱠᱟᱛᱮ ᱯᱷᱨᱟᱢ ᱠᱚᱨᱮ ᱢᱚᱡᱽ ᱛᱮ ᱮᱥᱮᱫ ᱠᱟᱛᱮ ᱞᱟᱭᱤᱴ ᱠᱚ ᱵᱟᱞᱵ ᱞᱟᱭᱤᱴ ᱠᱚ ᱡᱮᱨᱮᱫ ᱠᱟᱛᱮ ᱢᱟᱱᱮ ᱚᱠᱟᱴᱟᱜ ᱞᱚᱞᱚ ᱧᱚᱜ ᱜᱮᱭᱟ ᱚᱱᱟ ᱠᱚ ᱡᱮᱨᱮᱫ ᱠᱟᱛᱮᱫ ᱡᱮᱨᱮᱫ ᱠᱟᱛᱮ ᱵᱟᱧᱪᱟᱣ ᱠᱚ ᱦᱩᱭᱩᱜ ᱠᱟᱱᱟ ᱟᱨ ᱫᱟᱜ ᱠᱚ ᱦᱚᱸ ᱢᱚᱡᱽᱛᱮ ᱮᱢᱟᱣᱟᱠᱚ ᱞᱟᱜᱟᱜᱼᱟ ᱡᱚᱢ ᱠᱚ ᱮᱢᱟᱣᱟᱠᱚ ᱞᱟᱜᱟᱜᱼᱟ ᱟᱨᱚ ᱛᱚᱵᱮ ᱥᱮ ᱟᱢ ᱩᱱᱤᱢ ᱵᱟᱧᱪᱟᱣ ᱫᱟᱲᱮᱣᱟᱭᱟ ᱛᱚᱵᱮ ᱥᱮ ᱩᱱᱤᱭ ᱦᱟᱨᱟᱜ ᱛᱟᱢᱟ ᱟᱨ ᱩᱱᱠᱩ ᱢᱟᱡᱷᱮ ᱢᱟᱡᱷᱮ ᱥᱩᱭ ᱤᱧᱡᱤᱠᱥᱮᱱ ᱠᱚᱦᱚᱸ ᱠᱚ ᱮᱢᱟᱣᱟᱠᱚ ᱠᱟᱱ ᱜᱮᱭᱟ ᱚᱱᱟ ᱛᱮᱜᱮ ᱢᱟᱱᱮ ᱩᱥᱟᱹᱨᱟ ᱦᱟᱨᱟᱭ ᱦᱟᱨᱟ ᱚᱪᱚᱜᱚᱜ ᱞᱟᱹᱜᱤᱫ ᱟᱨ ᱩᱱᱠᱩ ᱡᱚᱢ ᱚᱪᱚ ᱠᱩ ᱞᱟᱹᱜᱤᱫ ᱦᱚᱸ ᱢᱟᱱᱮ ᱦᱚᱞᱚᱝ ᱞᱮᱠᱟ ᱡᱤᱱᱤᱥ ᱵᱮᱱᱟᱣ ᱠᱟᱛᱮ ᱡᱮᱢᱚᱱ ᱯᱷᱚᱥᱚᱞ ᱜᱮ ᱨᱤᱫ ᱠᱟᱛᱮ ᱡᱚ ᱦᱚᱪᱚ ᱠᱮᱫᱟᱭ ᱡᱮᱢᱚᱱ ᱡᱚᱱᱰᱨᱟ ᱥᱮ ᱜᱩᱦᱩᱢ ᱜᱮ ᱢᱤᱫ ᱵᱟᱨ ᱫᱷᱚᱢ ᱯᱟᱲᱟᱜ ᱧᱚᱜ ᱠᱟᱛᱮ ᱠᱟᱹᱴᱤᱡ ᱯᱟᱲᱟᱜ ᱧᱚᱜ ᱠᱟᱛᱮ ᱠᱚ ᱡᱚᱢ ᱦᱚᱪᱚ ᱠᱚᱣᱟ ᱛᱚᱵᱮ ᱠᱩ ᱦᱟᱨᱟᱜᱼᱟ ᱩᱱᱠᱩ ᱢᱟ ᱮᱴᱟᱜ ᱡᱤᱱᱤᱥ ᱠᱚᱢᱟ ᱵᱟᱠᱚ ᱡᱚᱢ ᱫᱟᱲᱮᱭᱟᱜᱼᱟ ᱡᱮ ᱵᱟᱨᱦᱮ ᱨᱮᱱ ᱟᱲᱟᱜ ᱥᱤᱢ ᱞᱮᱠᱟ ᱛᱷᱚ ᱩᱱᱠᱩ ᱟᱠᱚᱛᱮ ᱦᱟᱞᱟᱝ ᱧᱟᱢ ᱥᱮᱸᱫᱽᱨᱟ ᱠᱟᱛᱮ ᱵᱟᱠᱚ ᱡᱚᱢ ᱫᱟᱲᱮᱭᱟᱜᱼᱟ ᱩᱱᱠᱩ ᱫᱚ ᱢᱟᱱᱮ ᱯᱷᱟᱨᱢ ᱨᱮ ᱮᱥᱮᱫ ᱮᱥᱮᱫ ᱞᱮᱠᱟᱱ ᱮᱥᱮᱫ ᱞᱮᱠᱟᱱ ᱟᱨᱡᱟᱣ ᱞᱮᱠᱟᱱ ᱡᱟᱛᱤ ᱠᱚ ᱦᱩᱭᱮᱱᱟ ᱟᱢ ᱩᱱᱠᱩ ᱪᱮᱫ ᱞᱮᱠᱟ ᱡᱚᱢᱟᱜ ᱮᱢ ᱮᱢᱟ ᱫᱟᱲᱮᱣᱟᱭᱟ ᱪᱮᱫ ᱞᱮᱠᱟᱛᱮᱢ ᱛᱤᱱᱟᱹᱜ ᱫᱷᱟᱣᱮᱢ ᱮᱢᱟᱭᱟ ᱚᱱᱠᱟ ᱞᱮᱠᱟ ᱛᱮᱜᱮ ᱟᱢᱟᱜ ᱡᱚᱢ ᱨᱮᱭᱟᱜ ᱟᱢᱟᱜ ᱟᱢᱮᱢ ᱩᱱᱤᱢ ᱩᱥᱟᱹᱨᱟ ᱟᱹᱥᱩᱞ ᱫᱟᱲᱮᱣᱟᱭᱟ ᱟᱢ ᱡᱩᱫᱤ ᱩᱥᱟᱹᱨᱟ ᱡᱚᱢᱮᱢ ᱮᱢᱟᱭ ᱠᱷᱟᱡ ᱛᱟᱦᱚᱞᱮ ᱩᱥᱟᱹᱨᱟᱭ ᱦᱟᱨᱟᱜ ᱛᱟᱢᱟ ᱤᱧᱡᱮᱠᱥᱮᱱ ᱠᱚ ᱩᱥᱟᱹᱨᱟᱢ ᱮᱢᱟᱭ ᱠᱷᱟᱡ ᱩᱥᱟᱹᱨᱟᱭ ᱦᱟᱨᱟᱜ ᱛᱟᱢᱟ ᱟᱢ ᱡᱩᱫᱤ ᱠᱚᱢ ᱧᱚᱜ ᱮᱢ ᱮᱢᱟᱭ ᱠᱟᱱᱟ ᱡᱚᱢᱼᱧᱩ ᱵᱟᱢ ᱮᱢᱟᱭ ᱠᱟᱱᱟ ᱫᱟᱜ ᱵᱟᱢ ᱮᱢᱟᱭ ᱠᱟᱱᱟ ᱛᱚᱵᱮ ᱪᱮᱠᱟᱛᱮ ᱩᱱᱤᱫᱚᱭ ᱵᱟᱧᱪᱟᱜᱼᱟ ᱥᱮ ᱪᱮᱠᱟᱛᱮ ᱦᱟᱨᱟᱜᱼᱟ ᱚᱱᱠᱟᱜᱮ